ᱟᱵᱚᱣᱟᱜ ᱥᱟᱱᱛᱟᱲ ᱯᱟᱹᱨᱥᱤ ᱨᱮ ᱨᱤᱡᱷᱟᱹᱣ ᱫᱚ ᱡᱟᱦᱟᱸᱭ ᱜᱩᱨᱩ ᱜᱚᱢᱠᱮᱭᱟᱜ ᱚᱞᱪᱤᱠᱤ ᱮᱦᱚᱵ ᱟᱠᱟᱫ ᱟᱭ ᱟᱨ ᱥᱮᱫ ᱠᱷᱚᱱ ᱮᱱᱟᱱᱫᱚ ᱛᱟᱦᱮᱱ ᱵᱟᱞᱮ ᱵᱟᱲᱟᱭᱟ ᱟᱫᱚ ᱱᱤᱛᱚᱜ ᱫᱚ ᱴᱤ ᱥᱤ ᱮᱥ ᱥᱮᱫ ᱠᱷᱚᱱ ᱚᱞ ᱤᱛᱩᱱ ᱟᱥᱲᱟ ᱪᱟᱹᱞᱩ ᱟᱠᱟᱱᱟ ᱚᱸᱰᱮ ᱠᱚ ᱦᱤᱡᱩᱜᱼᱟ ᱢᱟᱪᱮᱫ ᱠᱚ ᱢᱟᱪᱮᱛᱟᱱᱤ ᱠᱚ ᱯᱟᱲᱦᱟᱣ ᱞᱮᱭᱟ ᱠᱚ ᱟᱹᱰᱤ ᱞᱮᱠᱟᱱ ᱠᱟᱛᱷᱟ ᱠᱚ ᱞᱟᱹᱭ ᱟᱞᱮᱭᱟ ᱮᱱᱮᱡ ᱥᱮᱨᱮᱧ ᱞᱟᱜᱽᱬᱮ ᱮᱱᱮᱡ ᱫᱚᱝ ᱮᱱᱮᱡ ᱡᱚᱛᱚ ᱞᱮᱠᱟᱱ ᱡᱚᱛᱚ ᱞᱮᱠᱟᱱᱟᱜ ᱥᱮᱨᱮᱧ ᱠᱚ ᱞᱟᱹᱭ ᱟᱞᱮᱭᱟ ᱟᱨ ᱯᱷᱩᱲᱩᱜ ᱯᱟᱹᱴᱤ ᱯᱟᱛᱲᱟ ᱯᱟᱹᱴᱤ ᱠᱚ ᱟᱵᱚ ᱥᱟᱱᱛᱟᱲ ᱥᱚᱢᱟᱡᱽ ᱨᱮᱱᱟᱜ ᱡᱟᱦᱟᱸ ᱜᱮ ᱛᱟᱵᱚᱱ ᱨᱟᱭ ᱨᱤᱛ ᱢᱮᱱᱟᱜᱼᱟ ᱡᱚᱛᱚ ᱵᱚ ᱞᱟᱹᱭ ᱟᱞᱮᱭᱟ ᱟᱥᱲᱟ ᱥᱮᱱ ᱠᱟᱛᱮᱫ ᱟᱹᱰᱤ ᱵᱷᱟᱹᱜᱤ ᱜᱮ ᱵᱩᱡᱷᱟᱹᱜᱼᱟ ᱩᱱᱟᱹᱜ ᱵᱮᱥ ᱠᱚ ᱯᱟᱲᱦᱟᱣ ᱞᱮᱭᱟ ᱨᱤᱡᱷᱟᱹᱣ ᱩᱛᱟᱹᱨᱚᱜ ᱟᱢ ᱟᱨ ᱫᱤᱱ ᱜᱮ ᱥᱮᱱ ᱥᱟᱱᱟᱢᱟ ᱟᱥᱲᱟ ᱟᱵᱚ ᱥᱚᱢᱟᱡᱽ ᱨᱮᱱᱟᱜ ᱞᱟᱭᱼᱞᱟᱠᱪᱟᱨ ᱠᱚᱠᱚ ᱞᱟᱹᱭᱟ ᱵᱷᱟᱸᱰᱟᱱ ᱵᱟᱯᱞᱟ ᱠᱚᱨᱮᱱᱟᱜ ᱪᱮᱫ ᱞᱮᱠᱟ ᱵᱚᱱ ᱵᱷᱟᱸᱰᱟᱱ ᱵᱟᱯᱞᱟᱜ ᱠᱟᱱᱟ ᱚᱱᱟ ᱠᱚᱨᱮᱱᱟᱜ ᱡᱚᱛᱚ ᱠᱚ ᱞᱟᱹᱭ ᱟᱞᱮᱭᱟ ᱢᱟᱪᱮᱫ ᱠᱚᱦᱚᱸ ᱢᱟᱪᱮᱛᱟᱱᱤ ᱠᱚᱦᱚᱸ ᱚᱱᱠᱟ ᱵᱷᱟᱹᱜᱤ ᱞᱮᱠᱟ ᱠᱚ ᱞᱟᱹᱭ ᱠᱷᱟᱱ ᱫᱤᱱᱜᱮ ᱟᱥᱲᱟ ᱛᱮ ᱦᱮᱡ ᱥᱟᱱᱟ ᱢᱟᱱᱮ ᱨᱤᱡᱷᱟᱹᱜ ᱡᱟᱦᱟᱸ ᱛᱤᱥ ᱠᱷᱚᱱᱞᱮ ᱵᱟᱰᱟᱭ ᱟᱠᱟᱫᱼᱟ ᱴᱤ ᱥᱤ ᱮᱥ ᱠᱷᱚᱱ ᱚᱞ ᱤᱛᱩᱱ ᱟᱥᱲᱟ ᱠᱚ ᱮᱦᱚᱵ ᱟᱠᱟᱫᱼᱟ ᱩᱱ ᱠᱷᱚᱱ ᱟᱥᱲᱟ ᱞᱮ ᱥᱮᱱᱚᱜ ᱠᱟᱱᱟ ᱟᱨ ᱚᱞᱪᱤᱠᱤ ᱞᱮ ᱪᱮᱫᱚᱜ ᱠᱟᱱᱟ ᱟᱨ ᱟᱵᱚᱣᱟᱜ ᱡᱟᱦᱟᱸ ᱥᱚᱢᱟᱡᱽ ᱨᱮᱱᱟᱜ ᱟᱹᱨᱤᱪᱟᱹᱞᱤ ᱨᱟᱭᱨᱤᱛ ᱡᱚᱛᱚᱞᱮ ᱪᱮᱫᱚᱜ ᱠᱟᱱᱟ ᱞᱟᱹᱭ ᱟᱞᱮ ᱠᱟᱱᱟ ᱠᱚ ᱫᱚᱝ ᱞᱟᱜᱽᱬᱮ ᱮᱱᱮᱡ ᱥᱮ ᱫᱚᱝ ᱫᱚ ᱪᱮᱫ ᱞᱮᱠᱟ ᱠᱚ ᱮᱱᱮᱡᱼᱟ ᱥᱮ ᱞᱟᱜᱽᱬᱮ ᱪᱮᱫ ᱞᱮᱠᱟ ᱠᱚ ᱮᱱᱮᱡᱜᱼᱟ ᱫᱚᱝ ᱥᱮᱨᱮᱧ ᱠᱚ ᱞᱟᱜᱽᱬᱮ ᱥᱮᱨᱮᱧ ᱠᱚ ᱛᱩᱢᱫᱟᱜ ᱴᱟᱢᱟᱠ ᱨᱩᱨᱩ ᱡᱚᱛᱚ ᱞᱮᱠᱟᱱᱟᱜ ᱠᱚ ᱞᱟᱹᱭ ᱟᱞᱮ ᱠᱟᱱᱟ ᱟᱫᱚ ᱚᱱᱟ ᱠᱚ ᱪᱮᱫᱚᱜ ᱠᱟᱱ ᱠᱷᱟᱱ ᱞᱮ ᱱᱟᱯᱟᱭ ᱪᱮᱨᱦᱟ ᱠᱚ ᱞᱟᱹᱭ ᱟᱞᱮ ᱠᱟᱱᱟ ᱠᱚ ᱫᱤᱱᱜᱮ ᱟᱥᱲᱟ ᱜᱮ ᱦᱤᱡᱩᱜ ᱟᱨ ᱢᱟᱱᱮ ᱦᱤᱡᱩᱜ ᱥᱟᱱᱟᱢᱟ ᱟᱨ ᱢᱚᱱᱮ ᱦᱚᱸᱛᱟᱢ ᱨᱤᱡᱷᱟᱹᱜᱼᱟ ᱟᱹᱰᱤ ᱵᱷᱟᱹᱜᱤ ᱠᱚ ᱞᱟᱹᱞᱟᱹᱭ ᱠᱟᱱᱟ ᱥᱮᱱᱚᱜ ᱟᱵᱚᱱ ᱟᱥᱲᱟ ᱫᱤᱱᱜᱮ